ᱡᱚᱦᱟᱨ ᱤᱧᱫᱚ ᱢᱤᱫᱴᱮᱡ ᱥᱟᱱᱛᱟᱲ ᱦᱚᱲ ᱟᱨ ᱤᱧᱫᱚ ᱥᱟᱱᱛᱟᱲ ᱛᱮᱜᱤᱧ ᱨᱚᱲᱟ ᱡᱟᱦᱟᱸᱭ ᱥᱚᱸᱜᱮ ᱛᱚ ᱫᱤᱠᱩ ᱡᱩᱫᱤ ᱠᱩᱞᱤᱧ ᱠᱷᱟᱡ ᱫᱤᱠᱩ ᱛᱮᱜᱤᱧ ᱨᱚᱲᱟ ᱟᱨ ᱵᱟᱝᱠᱷᱟᱡ ᱫᱚ ᱦᱚᱲ ᱛᱮᱜᱤᱧ ᱨᱚᱲᱟ ᱛᱚ ᱱᱤᱛ ᱠᱟᱛᱮ ᱤᱧ ᱧᱮᱞ ᱮᱫ ᱠᱚᱣᱟ ᱞᱟᱹᱴᱩ ᱵᱚᱭᱦᱟ ᱠᱚ ᱪᱟᱹᱠᱨᱤ ᱵᱟᱹᱠᱨᱤ ᱧᱟᱢ ᱵᱟᱲᱟ ᱠᱟᱛᱮ ᱵᱟᱡᱟᱨ ᱥᱚᱦᱚᱨ ᱠᱚ ᱪᱟᱞᱟᱜ ᱠᱟᱱᱟ ᱩᱱᱠᱩ ᱫᱚ ᱦᱚᱲ ᱨᱚᱲ ᱠᱚ ᱦᱤᱲᱤᱧᱮᱫᱟ ᱢᱟᱱᱮ ᱠᱤ ᱵᱟᱝᱞᱟ ᱛᱮᱠᱚ ᱨᱚᱲᱫᱟ ᱵᱷᱚᱫᱽᱨᱚᱜ ᱠᱟᱱᱟ ᱠᱚ ᱚᱱᱠᱟ ᱠᱟᱹᱢᱤ ᱞᱮᱠᱷᱟᱡ ᱫᱚ ᱪᱤᱠᱟᱛᱮ ᱥᱟᱱᱛᱟᱲ ᱨᱚᱲᱫᱚ ᱞᱟᱦᱟᱜᱼᱟ ᱛᱚ ᱚᱱᱟᱜᱮᱧ ᱢᱮᱱ ᱮᱫᱟ ᱡᱚᱛᱚ ᱦᱚᱲ ᱥᱟᱱᱛᱟᱲ ᱦᱚᱲ ᱥᱟᱱᱛᱟᱲ ᱠᱟᱱᱟ ᱵᱚᱱ ᱜᱚᱜᱚᱼᱵᱟᱵᱟ ᱪᱮᱫ ᱞᱮᱠᱟ ᱠᱚ ᱪᱮᱫ ᱠᱟᱜ ᱵᱚᱱᱟ ᱦᱚᱲᱛᱮ ᱨᱚᱲ ᱚᱱᱠᱟᱜᱮ ᱡᱮᱱᱚ ᱵᱚᱱ ᱨᱚᱲᱼᱟ ᱱᱤᱭᱟᱹᱜᱤᱧ ᱟᱥᱚᱜ ᱠᱟᱱᱟ ᱡᱚᱛᱚ ᱦᱚᱲ ᱴᱷᱮᱡ ᱢᱟ ᱛᱚᱵᱮ ᱡᱚᱦᱟᱨ